ᱯᱚᱨᱚᱵᱽ ᱫᱷᱚᱨᱚᱢ ᱫᱚ ᱠᱚᱨᱟᱣᱜᱮ ᱢᱮᱱᱠᱷᱟᱱ ᱡᱟᱦᱟᱸ ᱥᱟᱱᱛᱟᱞ ᱨᱮᱱ ᱵᱚᱸᱜᱟᱣᱟᱜ ᱢᱩᱴᱷᱟᱹᱱ ᱫᱚ ᱦᱟᱸᱜ ᱱᱤᱛ ᱫᱷᱟᱹᱨᱤᱡ ᱫᱚ ᱵᱟᱹᱧ ᱵᱚᱸᱜᱟ ᱵᱩᱨᱩ ᱠᱟᱣᱫᱟ ᱟᱨᱥᱮ ᱵᱟᱹᱧ ᱵᱮᱱᱟᱣ ᱠᱟᱜᱼᱟ ᱥᱟᱱᱛᱟᱞᱟᱜ ᱢᱩᱴᱷᱟᱹᱱ ᱥᱟᱱᱛᱟᱞ ᱵᱚᱸᱜᱟᱨᱮᱱ ᱢᱩᱴᱷᱟᱹᱱ ᱫᱚ ᱦᱟᱸᱜ ᱵᱟᱹᱧ ᱧᱮᱞ ᱠᱟᱜᱼᱟ ᱟᱫᱚ ᱚᱱᱟᱛᱮ ᱵᱮᱱᱟᱣᱟᱢ ᱪᱤᱠᱟᱛᱮ ᱟᱫᱚ ᱚᱱᱮ ᱚᱛ ᱠᱚᱨᱮᱜᱮ ᱠᱷᱚᱸᱰ ᱵᱮᱱᱟᱣ ᱠᱟᱛᱮᱫ ᱫᱟᱨᱮ ᱫᱟᱨᱮ ᱯᱨᱟᱠ ᱫᱟᱨᱮ ᱚᱱᱟ ᱠᱷᱚᱱ ᱡᱟᱦᱟᱸ ᱫᱚ ᱛᱷᱟᱱ ᱛᱟᱦᱮᱱᱟ ᱚᱸᱰᱮ ᱫᱟᱨᱮ ᱛᱟᱦᱮᱱᱟ ᱢᱮᱱᱫᱚ ᱚᱱᱟ ᱫᱟᱨᱮ ᱟᱨ ᱢᱟᱱᱮ ᱡᱟᱦᱟᱸ ᱫᱚ ᱛᱷᱟᱱ ᱨᱮ ᱫᱷᱤᱨᱤ ᱛᱟᱦᱮᱱᱟ ᱱᱤᱭᱟᱹ ᱠᱚ ᱤᱫᱤ ᱠᱟᱛᱮᱫ ᱜᱮ ᱵᱚᱸᱜᱟ ᱵᱩᱨᱩ ᱫᱚ ᱠᱚᱨᱟᱣ ᱠᱟᱜᱼᱟ ᱟᱨ ᱥᱮᱫᱟᱭ ᱦᱟᱯᱲᱟᱢ ᱠᱚᱦᱚᱸ ᱱᱤᱝᱠᱟ ᱜᱮᱠᱚ ᱞᱟᱹᱭ ᱠᱟᱣᱫᱤᱧᱟᱹ ᱵᱟᱵᱟ ᱦᱚᱸ ᱱᱤᱝᱠᱟᱜᱮ ᱜᱚᱲᱚᱢ ᱦᱟᱲᱟᱢ ᱦᱚᱸ ᱱᱤᱝᱠᱟᱜᱮ ᱟᱫᱚ ᱚᱱᱟ ᱠᱚ ᱦᱤᱥᱟᱹᱵᱽ ᱠᱟᱛᱮᱜᱮ ᱤᱧ ᱦᱚᱸ ᱚᱱᱠᱟᱜᱮᱧ ᱵᱚᱸᱜᱟ ᱵᱩᱨᱩᱣ ᱠᱟᱜᱼᱟ ᱟᱫᱚ ᱢᱟᱱᱮ ᱱᱮᱠᱥ ᱡᱮᱱᱟᱨᱮᱥᱚᱱ ᱦᱟᱸᱜ ᱡᱟᱦᱟᱸᱭ ᱠᱚ ᱦᱤᱡᱩᱜᱼᱟ ᱤᱧ ᱱᱚᱝᱠᱟᱜᱮᱧ ᱞᱟᱹᱭᱟᱠᱚᱣᱟ ᱟᱫᱚ ᱡᱚᱫᱤᱭᱳ ᱢᱩ ᱢᱩᱴᱷᱟᱹᱱ ᱦᱟᱸᱜ ᱫᱚᱨᱠᱟᱨᱚᱜ ᱠᱷᱟᱱ ᱫᱚ ᱚᱠᱚᱭ ᱠᱚᱠᱚ ᱞᱟᱹᱭᱟ ᱦᱟᱸᱜ ᱦᱚᱭᱛᱚ ᱵᱩ ᱚᱱᱟ ᱜᱩᱱᱤ ᱵᱤᱪᱟᱹᱨ ᱵᱷᱟᱹᱵᱤᱛ ᱠᱟᱛᱮᱫ ᱦᱟᱸᱜ ᱚᱱᱟ ᱡᱩᱫᱤ ᱚᱱᱠᱟ ᱠᱷᱟᱱ ᱫᱚ ᱚᱱᱠᱟᱜᱮ ᱜᱟᱱᱚᱜᱼᱟ ᱢᱩᱴᱷᱟᱱ ᱵᱚᱸᱜᱟᱣᱟᱜ ᱦᱩᱭᱩᱜᱼᱟ ᱟᱨ ᱡᱩᱫᱤ ᱵᱟᱝ ᱠᱷᱟᱱ ᱫᱚ ᱦᱟᱸᱜ ᱥᱮᱫᱟᱭ ᱡᱟᱦᱟᱸ ᱦᱤᱡᱩᱜ ᱠᱟᱱ ᱛᱟᱦᱮᱱᱚᱜᱼᱟ ᱥᱮᱫᱟᱭ ᱦᱟᱯᱲᱟᱢ ᱠᱚ ᱠᱚᱨᱟᱣ ᱟᱹᱜᱩᱭᱮᱫ ᱛᱟᱦᱮᱱᱚᱜ ᱚᱱᱠᱟᱜᱮ ᱜᱟᱱ ᱚᱱᱠᱟᱜᱮ ᱦᱟᱸᱜ ᱵᱚᱸᱜᱟ ᱵᱩᱨᱩᱭ ᱦᱩᱭᱩᱜᱼᱟ ᱢᱟᱱᱮ ᱱᱤᱛ ᱫᱷᱟᱹᱵᱤᱡ ᱛᱮ ᱤᱧ ᱫᱚ ᱮᱱᱛᱮᱫ ᱢᱩᱴᱷᱟᱹᱱ ᱫᱚ ᱵᱟᱹᱧ ᱧᱮᱞ ᱠᱟᱫ ᱛᱮ ᱢᱩᱴᱷᱟᱹᱱ ᱫᱚ ᱦᱟᱸᱜ ᱵᱟᱹᱧ ᱵᱟᱸᱜᱟᱣ ᱠᱟᱫᱟ